ᱦᱮᱞᱳ ᱥᱩᱱᱟᱹᱨᱟᱢ ᱚ ᱫᱚᱠᱟᱱ ᱨᱮᱜᱮ ᱠᱷᱩᱞᱟᱹᱣ ᱠᱟᱫ ᱜᱮᱭᱟᱟᱢ ᱥᱮ ᱟᱪᱪᱷᱟ ᱴᱷᱤᱠ ᱜᱮᱭᱟ ᱛᱚᱵᱮ ᱤᱭᱟᱹ ᱟᱞᱮ ᱱᱟᱜ ᱜᱟᱯᱟ ᱢᱟ ᱪᱮᱫ ᱵᱟᱨ ᱠᱟᱱᱟ ᱥᱳᱢᱵᱟᱨ ᱢᱚᱝᱜᱚᱞ ᱵᱟᱨ ᱦᱤᱞᱳᱜ ᱞᱮ ᱪᱟᱞᱟᱜᱼᱟ ᱯᱩᱨᱤᱥᱮᱫ ᱫᱟᱬᱟᱱ ᱟᱫᱚ ᱴᱤᱠᱤᱴ ᱮᱢ ᱠᱟᱴᱤᱭᱮᱫ ᱪᱮᱫ ᱴᱨᱮᱹᱱ ᱴᱤᱠᱤᱴ ᱟᱪᱪᱷᱟ ᱛᱤᱱᱟᱹᱜ ᱠᱟᱛᱮᱫ ᱯᱟᱲᱟᱜ ᱠᱟᱱᱟ ᱫᱩᱭᱥᱚ ᱢᱤᱫ ᱦᱚᱲ ᱟᱪᱪᱷᱟ ᱴᱷᱤᱠ ᱜᱮᱭᱟ ᱟᱞᱮ ᱮᱠ ᱫᱩᱭ ᱛᱤᱱ ᱪᱟᱨ ᱯᱩᱱ ᱦᱚᱲ ᱱᱟᱜ ᱞᱮ ᱪᱟᱞᱟᱜ ᱦᱮᱸ ᱯᱩᱱ ᱦᱚᱲ ᱞᱮ ᱪᱟᱞᱟᱜᱼᱟ ᱴᱤᱠᱤᱴ ᱚᱱᱟ ᱠᱟᱴᱟᱣ ᱦᱟᱛᱟᱲ ᱠᱟᱜ ᱢᱮ ᱟᱨ ᱱᱟᱜ ᱤᱧ ᱪᱟᱞᱟᱜᱼᱟ ᱱᱟᱜ ᱯᱚᱭᱥᱟ ᱠᱚᱧ ᱤᱫᱤ ᱛᱚᱨᱟ ᱠᱟᱜᱼᱟ ᱟᱨ ᱴᱤᱠᱤᱴ ᱱᱟᱜ ᱤᱧ ᱟᱹᱜᱩ ᱛᱚᱨᱟᱭᱟ ᱟᱪᱪᱷᱟ ᱦᱳᱭ ᱱᱮᱜᱼᱮ ᱜᱮᱧ ᱪᱟᱞᱟᱜᱼᱟ ᱱᱟᱜ ᱯᱟᱸᱪᱴᱟ ᱠᱚᱛᱮᱧ ᱪᱟᱞᱟᱜᱼᱟ ᱟᱫᱚ ᱚᱱᱞᱟᱭᱤᱱ ᱛᱮ ᱴᱤᱠᱤᱴ ᱤᱭᱟᱹ ᱵᱩᱠᱤᱝ ᱦᱟᱛᱟᱲ ᱠᱟᱜᱢᱮ ᱟᱨ ᱤᱧ ᱱᱟᱜ ᱤᱧ ᱪᱟᱞᱟᱜᱼᱟ ᱱᱟᱜ ᱯᱚᱭᱥᱟ ᱚᱱᱟ ᱮᱢᱟᱢᱟ ᱱᱟᱜ ᱤᱧ ᱪᱟᱞᱟᱣ ᱠᱟᱛᱮᱫ ᱴᱷᱤᱠ ᱜᱮᱭᱟ ᱛᱚᱵᱮ ᱢᱟ